ᱱᱚᱣᱟ ᱴᱚᱴᱷᱟ ᱨᱮ ᱱᱚᱣᱟ ᱴᱚᱴᱷᱟᱨᱮ ᱞᱟᱠᱪᱟᱨ ᱞᱟᱠᱪᱟᱨ ᱞᱮᱠᱟᱛᱮ ᱞᱟᱠᱪᱟᱨ ᱞᱮᱠᱟᱛᱮ ᱦᱚᱨᱚᱜ ᱵᱟᱸᱫᱮ ᱠᱚᱫᱚ ᱦᱩᱭᱩᱜ ᱠᱟᱱᱟ ᱯᱟᱹᱧᱪᱤ ᱥᱟᱹᱲᱤ ᱟᱨ ᱜᱚᱭᱱᱟ ᱞᱮᱠᱟ ᱛᱮᱫᱚ ᱦᱩᱭᱩᱜ ᱠᱟᱱᱟ ᱢᱩᱫᱟᱹᱢ ᱛᱟᱜᱟ ᱛᱚᱲᱟ ᱢᱟᱞᱟ ᱥᱩᱫᱨᱮ ᱵᱟᱦᱟ ᱟᱨ ᱱᱟᱦᱟᱜ ᱞᱟᱠᱪᱟᱨ ᱞᱮᱠᱟᱛᱮ ᱵᱚᱫᱚᱞᱚᱜ ᱠᱟᱱᱟ ᱯᱟᱹᱧᱪᱤ ᱥᱟᱹᱲᱤ ᱵᱚᱫᱚᱞ ᱛᱮᱫᱚ ᱞᱮᱸᱧᱡᱮᱨ ᱥᱟᱹᱲᱤ ᱞᱩᱢᱟᱹᱝ ᱥᱟᱹᱲᱤ ᱡᱤᱱᱥ ᱯᱮᱱᱴ ᱠᱚᱠᱚ ᱦᱚᱨᱚᱜ ᱮᱫᱟ